ᱵᱚᱨᱫᱷᱚᱢᱟᱱ ᱰᱤᱥᱴᱤᱠ ᱨᱮᱫᱚ ᱪᱟ ᱯᱟᱛᱟ ᱨᱮᱭᱟᱜ ᱵᱟᱧᱪᱟᱣ ᱛᱟᱦᱮᱱ ᱫᱚ ᱟᱹᱰᱤᱜᱮ ᱟᱱᱟᱴ ᱜᱮᱭᱟ ᱪᱮᱫᱟᱜ ᱥᱮ ᱵᱚᱨᱫᱷᱚᱢᱟᱱ ᱡᱟᱭᱜᱟ ᱫᱚ ᱦᱩᱭᱩᱜ ᱠᱟᱱᱟ ᱥᱚᱢᱚᱛᱚᱞ ᱡᱟᱭᱜᱟ ᱟᱨ ᱪᱟ ᱯᱟᱛᱟ ᱫᱚ ᱰᱷᱟᱹᱞᱩ ᱡᱟᱭᱜᱟ ᱰᱷᱟᱹᱞᱩ ᱡᱟᱭᱜᱟ ᱨᱮ ᱦᱩᱭᱩᱜᱼᱟ ᱟᱨ ᱚᱱᱟ ᱫᱟᱜ ᱜᱚᱲᱟᱣ ᱛᱮᱱᱟᱜ ᱫᱟᱜ ᱡᱩᱫᱤ ᱛᱚᱸᱵᱟᱜᱼᱟ ᱛᱟᱦᱞᱮ ᱚᱸᱰᱮ ᱪᱟ ᱯᱟᱛᱟ ᱵᱟᱧᱪᱟᱣ ᱨᱮᱭᱟᱜ ᱟᱹᱰᱤᱜᱮ ᱟᱱᱟᱴ ᱛᱟᱦᱮᱱᱟ ᱟᱹᱛᱩ ᱟᱨ ᱡᱟᱦᱟᱸ ᱨᱤᱛᱩ ᱨᱮ ᱢᱟᱱᱮ ᱟᱹᱰᱤ ᱥᱤᱛᱩᱝ ᱨᱟᱵᱟᱝ ᱨᱮ ᱡᱟᱦᱟᱸ ᱫᱟᱨᱮ ᱠᱚ ᱚᱢᱚᱱᱚᱜᱼᱟ ᱚᱱᱟ ᱫᱟᱨᱮ ᱠᱚᱫᱚ ᱫᱟᱜ ᱫᱩᱞᱼᱫᱩᱞ ᱛᱮ ᱦᱟᱨᱟ ᱦᱩᱭᱩᱜᱼᱟ ᱟᱹᱰᱤ ᱡᱚᱛᱱᱚ ᱠᱟᱛᱮᱫ ᱛᱚᱵᱮ ᱯᱷᱚᱞᱚᱱᱮ ᱮᱢᱟ ᱟᱨ ᱡᱟᱦᱟᱸ ᱠᱚ ᱫᱟᱨᱮ ᱵᱟᱝ ᱦᱩᱭᱩᱜᱼᱟ ᱱᱚᱸᱰᱮ ᱢᱟᱱᱮ ᱯᱷᱚᱞ ᱡᱟᱦᱟᱸ ᱠᱚ ᱵᱟᱝ ᱦᱩᱭᱩᱜᱼᱟ ᱡᱮᱢᱚᱱ ᱪᱟ ᱯᱟᱛᱟ ᱫᱚ ᱞᱟᱹᱭ ᱠᱤᱫᱟᱹᱧ ᱢᱤᱫᱴᱟᱱ ᱟᱨ ᱱᱚᱛᱮ ᱦᱩᱭᱩᱜ ᱠᱟᱱᱟ ᱟᱯᱮᱞ ᱞᱮᱵᱩ ᱟᱱᱟᱨᱚᱥ ᱟᱺᱜᱩᱨ ᱚᱱᱟ ᱠᱚᱫᱚ ᱵᱟᱝ ᱦᱩᱭᱩᱜᱼᱟ ᱱᱚᱸᱰᱮ ᱫᱚ